ᱟᱛᱩ ᱨᱮ ᱦᱚᱲ ᱠᱚᱣᱟᱜ ᱡᱤᱭᱚᱱ ᱫᱚ ᱡᱤᱭᱚᱱ ᱨᱮ ᱪᱟᱹᱥᱤ ᱯᱮᱥᱟ ᱡᱚᱱ ᱠᱷᱟᱹᱴᱤ ᱚᱠᱟᱞᱮᱠᱟ ᱛᱮ ᱟᱢ ᱫᱚ ᱟᱹᱰᱤ ᱱᱟᱭ ᱱᱟᱯᱟᱭ ᱛᱮ ᱠᱟᱹᱢᱤ ᱠᱟᱛᱮ ᱢᱤᱢᱤᱫ ᱟᱰᱮ ᱯᱟᱥᱮ ᱨᱮᱱ ᱵᱚᱭᱦᱟ ᱢᱤᱥᱨᱟ ᱠᱚᱫᱚ ᱪᱮᱫ ᱟᱠᱚᱣᱟ ᱟᱨ ᱱᱚᱝᱠᱟ ᱛᱮ ᱢᱤᱢᱤᱫ ᱪᱟᱥ ᱠᱷᱚᱱ ᱱᱟᱣᱟ ᱯᱷᱚᱥᱚᱞ ᱟᱨᱡᱤ ᱠᱟᱛᱮ ᱟᱢ ᱫᱚ ᱢᱤᱢᱤᱫ ᱴᱟᱠᱟ ᱯᱚᱭᱥᱟᱢ ᱩᱯᱟᱹᱭᱟ ᱟᱨ ᱱᱚᱝᱠᱟᱛᱮ ᱟᱢᱟᱜ ᱜᱷᱟᱸᱨᱚᱡ ᱨᱮᱭᱟᱜ ᱠᱟᱹᱢᱤ ᱫᱚᱢ ᱞᱟᱦᱟ ᱤᱫᱤ ᱫᱟᱲᱮᱭᱟᱜᱼᱟ